ᱡᱟᱦᱟ ᱤᱧ ᱠᱚᱞᱮᱡ ᱞᱟᱭᱤᱯᱷ ᱨᱮᱧ ᱪᱮᱫ ᱟᱠᱟᱫᱟ ᱯᱟᱲᱦᱟᱜ ᱞᱟᱭᱤᱯᱷ ᱨᱮ ᱚᱱᱟᱫᱚ ᱦᱩᱭᱩᱜ ᱠᱟᱱᱟ ᱡᱮ ᱡᱟᱹᱛᱤ ᱵᱷᱮᱫᱟᱵᱷᱮᱫ ᱱᱤᱭᱮ ᱟᱨ ᱚᱱᱟ ᱡᱟᱹᱛᱤ ᱵᱷᱮᱫᱟᱵᱷᱮᱫ ᱱᱤᱭᱮ ᱫᱚ ᱤᱧᱦᱚ ᱵᱟᱹᱧ ᱡᱚᱛᱚᱦᱚᱲᱤᱧ ᱞᱟᱹᱭ ᱟᱠᱚᱣᱟ ᱤᱧᱟᱹᱜ ᱡᱩᱣᱟᱹᱱ ᱨᱮᱦᱚ ᱚᱱᱟ ᱡᱤᱱᱤᱥ ᱤᱧ ᱞᱟᱹᱭᱟ ᱡᱮ ᱚᱠᱚᱭᱦᱚᱸ ᱠᱟᱹᱴᱤᱡ ᱞᱟᱹᱴᱩ ᱡᱟᱹᱛ ᱵᱟᱵᱚᱱ ᱢᱚᱱᱮ ᱠᱚᱣᱟ ᱡᱚᱛᱚᱜᱮ ᱥᱚᱢᱟᱱ ᱜᱮᱭᱟᱵᱚᱱ ᱟᱨ ᱚᱠᱚᱭᱦᱚᱸ ᱠᱟᱹᱴᱤᱡ ᱟᱞᱚᱢ ᱢᱚᱱᱮ ᱠᱚᱣᱟ ᱱᱤᱡᱮᱨ ᱠᱷᱚᱱ ᱢᱟᱱᱮ ᱩᱱᱤ ᱡᱚᱫᱤᱭ ᱠᱟᱹᱴᱤᱡ ᱜᱮᱭᱟ ᱩᱱᱤ ᱠᱟᱹᱴᱤᱡ ᱡᱟᱹᱛ ᱠᱟᱱᱟᱭ ᱚᱱᱠᱟᱫᱚ ᱵᱟᱝ ᱟᱨ ᱤᱧ ᱦᱚᱸᱜ ᱱᱟᱠᱳ ᱦᱚᱲᱤᱧ ᱞᱟᱹᱭ ᱟᱠᱚᱣᱟ ᱡᱮ ᱱᱚᱶᱟ ᱫᱚ ᱡᱚᱛᱚ ᱦᱚᱲᱜᱮ ᱵᱟᱲᱟᱭ ᱫᱚᱨᱠᱟᱨ ᱛᱟᱠᱚ ᱡᱮ ᱡᱟᱹᱛ ᱯᱟᱹᱛ ᱱᱤᱭᱮ ᱫᱚ ᱮᱢᱚᱱ ᱠᱤᱪᱷᱩ ᱡᱤᱱᱤᱥᱫᱚ ᱵᱟᱝ ᱠᱟᱱᱟ ᱡᱮ ᱟᱹᱰᱤ ᱢᱟᱨᱟᱝ ᱡᱤᱱᱤᱥ ᱠᱟᱱᱟ ᱛᱟ ᱫᱚ ᱵᱟᱝ ᱠᱟᱱᱟ ᱠᱟᱹᱴᱤᱡ ᱯᱟᱨᱟ ᱡᱤᱱᱤᱥ ᱠᱟᱱᱟ ᱠᱤᱱᱛᱩ ᱟᱵᱚ ᱢᱟᱱᱮ ᱟᱹᱰᱤ ᱞᱟᱹᱴᱩᱵᱚᱱ ᱢᱚᱱᱮᱭ ᱜᱮᱭᱟ ᱟᱨ ᱚᱱᱟᱡᱤᱱᱤᱥ ᱡᱚᱛᱚᱠᱷᱚᱱ ᱵᱟᱝ ᱪᱟᱵᱟᱜᱼᱟ ᱛᱚᱛᱚᱠᱷᱚᱱ ᱜᱮ ᱟᱵᱚ ᱥᱚᱢᱟᱡ ᱦᱚ ᱵᱟᱝ ᱨᱟᱠᱟᱵ ᱪᱟᱞᱟᱜᱼᱟ ᱚᱱᱟᱡᱤᱱᱤᱥ ᱡᱚᱠᱷᱚᱱ ᱦᱚᱲᱠᱚ ᱵᱩᱡᱷᱟᱹᱣᱟ ᱛᱟᱯᱚᱨᱮ ᱟᱥᱛᱮ ᱟᱥᱛᱮ ᱥᱚᱢᱟᱡ ᱦᱚ ᱨᱟᱠᱟᱵ ᱪᱟᱞᱟᱜᱼᱟ